ᱤᱧᱟᱹᱜ ᱡᱟᱣ ᱫᱤᱱ ᱨᱮᱱᱟᱜ ᱨᱤᱥᱤᱯᱤ ᱠᱚᱫᱚ ᱦᱩᱭᱩᱜ ᱠᱟᱱᱟ ᱫᱟᱜ ᱢᱟᱹᱰᱤ ᱟᱨ ᱡᱟᱦᱟᱱ ᱟᱲᱟᱜ ᱛᱤᱠᱤ ᱥᱮ ᱟᱲᱟᱜ ᱵᱷᱟᱹᱡᱤ ᱡᱩᱭ ᱞᱮᱱ ᱠᱷᱟᱱ ᱟᱹᱰᱤ ᱡᱳᱨ ᱤᱧ ᱠᱩᱥᱤᱭᱟᱜᱼᱟ ᱡᱟᱹᱥᱛᱤ ᱠᱟᱭᱛᱮ ᱠᱚᱨᱚᱞᱟ ᱵᱷᱟᱹᱡᱤ ᱤᱧ ᱪᱮᱫᱟᱜ ᱩᱱᱟᱹᱜ ᱤᱧ ᱠᱩᱥᱤᱭᱟᱜᱼᱟ ᱚᱱᱟ ᱫᱚ ᱦᱩᱭᱩᱜ ᱠᱟᱱᱟ ᱟᱵᱚ ᱵᱚᱱ ᱵᱟᱰᱟᱭᱟ ᱟᱲᱟᱜ ᱥᱟᱠᱟᱢ ᱨᱮᱫᱚ ᱟᱵᱚ ᱟᱹᱰᱤ ᱞᱟᱹᱠᱛᱤᱭᱟᱱ ᱡᱤᱱᱤᱥ ᱠᱚᱵᱚ ᱧᱟᱢᱟ ᱡᱟᱦᱟᱸ ᱫᱚ ᱟᱵᱚ ᱟᱵᱚᱭᱟᱜ ᱦᱚᱲᱢᱚᱨᱮ ᱠᱟᱹᱢᱤ ᱮᱢᱟᱭ ᱮᱴᱟᱜ ᱮᱴᱟᱜ ᱡᱚᱢᱟᱜ ᱡᱩᱭᱟᱜ ᱠᱚᱨᱮ ᱫᱚ ᱡᱮᱢᱚᱱ ᱚᱱᱠᱟ ᱫᱚ ᱵᱟᱝ ᱧᱟᱢᱚᱜᱼᱟ ᱚᱱᱟ ᱛᱮᱜᱮ ᱱᱚᱣᱟ ᱠᱚᱫᱚ ᱱᱩᱱᱟᱹᱜ ᱜᱤᱧ ᱠᱩᱥᱤᱭᱟᱜᱼᱟ